ᱚ ᱦᱮᱞᱳ ᱰᱟᱭᱵᱷᱟᱨ ᱵᱟᱹᱵᱩ ᱤᱧ ᱯᱷᱩᱥᱲᱟᱹᱵᱟᱹᱫ ᱠᱷᱚᱱᱤᱧ ᱞᱟᱹᱭᱫᱟ ᱦᱮᱸ ᱤᱧ ᱟᱭᱚ ᱵᱟᱵᱟ ᱛᱟᱹᱠᱤᱱ ᱢᱮᱱᱟᱜ ᱠᱤᱱᱟ ᱟᱹᱰᱤ ᱥᱟᱺᱜᱤᱧ ᱨᱮ ᱯᱮᱲᱟ ᱚᱲᱟᱜ ᱨᱮ ᱩᱱᱠᱤᱱ ᱠᱟᱹᱴᱤᱡ ᱮᱢ ᱟᱹᱜᱩ ᱫᱟᱨᱟ ᱠᱤᱱᱟ ᱟᱨ ᱛᱤᱱᱟᱹᱜ ᱵᱷᱟᱲᱟᱢ ᱦᱟᱛᱟᱣᱟ ᱚᱱᱟᱦᱚᱸ ᱞᱟᱹᱭ ᱢᱮ ᱟᱨ ᱱᱚᱰᱮ ᱦᱮᱡ ᱠᱟᱛᱮᱫ ᱤᱧ ᱚᱱᱟᱫᱩᱧ ᱮᱢᱟ ᱦᱟᱢᱟ